ᱟᱞᱮ ᱴᱚᱛᱷᱟ ᱞᱮ ᱥᱟᱢᱫᱟ ᱠᱷᱚᱱ ᱟᱴᱥ ᱥᱠᱩᱞ ᱞᱮᱠᱟᱛᱮ ᱥᱮᱬᱟ ᱠᱚ ᱪᱟᱞᱟᱜ ᱠᱟᱱᱟ ᱡᱟᱦᱟᱸᱨᱮ ᱟᱹᱰᱤ ᱱᱟᱯᱟᱭ ᱪᱤᱛᱟᱹᱨ ᱠᱚ ᱟᱸᱠᱟᱣ ᱱᱚᱣᱟ ᱡᱟᱦᱟᱸ ᱥᱟᱢᱫᱟ ᱠᱷᱚᱱ ᱟᱨᱴᱥ

ᱡᱟᱦᱟᱱᱟᱜ ᱳᱠᱮᱥᱮᱱ ᱨᱮ ᱛᱚ ᱚᱸᱰᱮ ᱚᱱᱟ ᱯᱨᱳᱜᱨᱟᱢ ᱨᱮ ᱱᱟᱯᱟᱭ ᱡᱟᱦᱟᱸ ᱪᱤᱛᱟᱹᱨᱮ ᱟᱸᱠᱟᱣᱟ ᱩᱱᱤ ᱥᱤᱨᱯᱟᱹ ᱦᱚᱸᱭ ᱧᱟᱢᱟ ᱚᱱᱠᱟ ᱚᱞ ᱛᱟᱦᱮᱱᱟ ᱟᱫᱚ ᱡᱟᱦᱟᱸᱭ ᱱᱚᱣᱟ ᱥᱟᱢᱫᱟ ᱠᱷᱚᱱ ᱟᱨᱴᱥ ᱠᱚ ᱥᱮᱬᱟᱣ ᱟᱠᱟᱫᱟ ᱱᱩᱠᱩ ᱫᱚ ᱟᱹᱰᱤ ᱱᱟᱯᱟᱭ ᱟᱨ ᱟᱹᱰᱤ ᱪᱮᱦᱨᱟ ᱪᱤᱛᱟᱹᱨᱟᱜᱼᱟ ᱠᱚ ᱠᱚ ᱵᱟᱰᱟᱭᱟ